ᱦᱮᱞᱳ ᱦᱮᱸ ᱜᱚᱢᱠᱮ ᱱᱚᱣᱟ ᱫᱚ ᱴᱤᱠᱤᱴ ᱵᱩᱠᱤᱝ ᱨᱮᱱᱟᱜ ᱚᱯᱷᱤᱤᱥ ᱛᱚ ᱟᱪᱪᱷᱟ ᱜᱚᱢᱠᱮ ᱤᱧ ᱪᱮᱱᱱᱟᱭ ᱠᱷᱚᱱ ᱵᱮᱝᱞᱳᱨ ᱨᱮᱱᱟᱜ ᱴᱤᱠᱤᱴ ᱤᱧ ᱵᱩᱠᱤᱝᱼᱟ ᱛᱚ ᱛᱤᱱᱟᱹᱜ ᱜᱟᱱ ᱠᱟᱹᱣᱰᱤ ᱠᱚ ᱞᱟᱜᱟᱣ ᱤᱧᱟ

ᱚ ᱟᱪᱪᱷᱟ ᱟᱫᱚ ᱵᱟᱥ ᱨᱮᱱᱟᱜ ᱴᱟᱭᱤᱢ ᱫᱚ ᱛᱟᱦᱚᱞᱮ ᱵᱟᱥ ᱨᱮᱱᱟᱜ ᱴᱟᱭᱤᱢ ᱫᱚ ᱛᱤᱱᱨᱮ ᱚᱱᱟᱜᱮ ᱛᱤᱨᱮ ᱛᱤᱭᱳᱜ ᱟᱭ ᱟᱪᱪᱷᱟ ᱟᱪᱪᱷᱟ ᱟᱫᱚ ᱜᱚᱢᱠᱮ ᱵᱷᱟᱲᱟ ᱥᱮ ᱠᱟᱹᱣᱰᱤ ᱫᱚ ᱚᱠᱟ ᱞᱮᱠᱟᱛᱮ ᱛᱟᱦᱚᱞᱮ ᱯᱮᱢᱮᱱᱴ ᱦᱩᱭᱩᱜᱼᱟ ᱛᱟᱦᱞᱮ ᱚᱱᱞᱟᱭᱤᱱ ᱜᱮ ᱥᱩᱵᱤᱫᱷᱟᱜ ᱛᱟᱞᱤᱧᱟ ᱟᱫᱚ ᱚᱱᱞᱟᱭᱤᱱ ᱥᱩᱵᱤᱫᱷᱟ ᱫᱚ ᱚᱱᱟᱭᱤᱱ ᱛᱮ ᱡᱚᱫᱤ ᱞᱤᱧ ᱮᱢᱟ ᱨᱤᱥᱤᱯ ᱠᱚᱯᱤᱞᱤᱧ ᱧᱟᱢᱟ ᱟᱪᱪᱷᱟ ᱟᱪᱪᱷᱟ ᱟᱫᱚ ᱵᱟᱥ ᱨᱮᱱᱟᱜ ᱢᱟᱱᱮ ᱥᱤᱥᱴᱮᱢ ᱫᱚ ᱚᱠᱟ ᱞᱮᱠᱟ ᱮᱭᱟᱨ ᱠᱚᱱᱰᱤᱥᱚᱱ ᱮᱥᱤ ᱢᱮᱥᱤ ᱠᱚ ᱢᱮᱱᱟᱜ ᱟᱥᱮ ᱟᱪᱪᱷᱟ ᱜᱤᱛᱤᱡ ᱠᱟᱛᱮᱜ ᱪᱟᱞᱟᱣ ᱜᱟᱱᱚᱜᱼᱟ ᱥᱮ ᱪᱮᱫ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱜᱚᱢᱠᱮ ᱚᱱᱟ ᱠᱟᱛᱷᱟᱜᱮ ᱛᱟᱦᱚᱞᱮ ᱟᱹᱰᱤ ᱟᱭᱢᱟᱜᱮ ᱥᱟᱨᱦᱟᱣ ᱜᱮ ᱛᱟᱦᱚᱞᱮ ᱟᱫᱚ ᱫᱚᱦᱚᱭ ᱫᱟᱞᱤᱧ